ᱤᱧ ᱦᱟᱭᱠᱤᱝ ᱫᱚ ᱵᱩᱨᱩ ᱫᱷᱟᱨᱮ ᱠᱷᱚᱡ ᱦᱟᱭᱠᱤᱝ ᱟᱰᱤ ᱢᱚᱸᱡᱽ ᱤᱧ ᱟᱹᱭᱠᱟᱹᱣᱟ ᱟᱨ ᱛᱟᱨ ᱛᱩᱥᱟᱨ ᱛᱮ ᱯᱮᱨᱮᱡ ᱪᱟᱸᱫᱳ ᱦᱟᱥᱩᱨ ᱟᱰᱤ ᱢᱚᱸᱡᱽ ᱜᱮ ᱧᱮᱞᱚᱜ ᱜᱮᱭᱟ ᱟᱰᱤ ᱱᱟᱛᱩ ᱛᱩᱥᱟᱨ ᱛᱮ ᱯᱮᱨᱮᱡ ᱵᱩᱨᱩ ᱟᱲᱤ ᱠᱚᱨᱮ ᱟᱰᱤ ᱢᱚᱸᱡᱽ ᱟᱨᱟᱜ ᱟᱨᱟᱜ ᱵᱷᱟᱵᱽ ᱧᱮᱞᱚᱜᱼᱟ ᱮᱱᱠᱷᱟᱱ ᱟᱰᱤ ᱵᱮᱥ ᱜᱮᱧ ᱵᱩᱡᱷᱟᱹᱣᱟ